ᱦᱮᱞᱳ ᱥᱮᱵᱤᱠᱤ ᱤᱧ ᱴᱤᱨᱠᱤ ᱠᱷᱚᱱᱤᱧ ᱞᱟᱹᱭᱫᱟ ᱤᱧ ᱫᱩ ᱯᱞᱮᱴ ᱵᱤᱨᱭᱟᱱᱤ ᱟᱨ ᱵᱟᱨᱭᱟ ᱪᱤᱠᱮᱱ ᱨᱳᱞ ᱫᱚᱨᱠᱟᱨᱚᱜ ᱠᱟᱱᱟ ᱱᱚᱣᱟ ᱤᱧᱟᱹᱜ ᱴᱷᱟᱶ ᱨᱮ ᱵᱷᱮᱡᱟ ᱠᱟᱜ ᱢᱮ ᱤᱧᱟᱹᱜ ᱧᱩᱛᱩᱢ ᱥᱚᱧᱡᱚᱭ ᱟᱨ ᱮᱰᱨᱮᱥ ᱫᱚ ᱦᱩᱭᱩᱜ ᱠᱟᱱᱟ ᱟᱹᱛᱩ ᱴᱤᱨᱠᱤ ᱟᱨ ᱢᱳᱵᱟᱭᱤᱞ ᱱᱟᱢᱵᱟᱨ ᱟᱴ ᱪᱷᱚᱭ ᱯᱟᱸᱪ ᱯᱟᱸᱪ ᱫᱩᱭ ᱪᱟᱨ